ᱦᱮᱞᱳ ᱦᱮᱸ ᱜᱚᱢᱠᱮ ᱢᱮᱱᱵᱤᱱ ᱟ ᱞᱤᱧ ᱫᱚ ᱱᱚᱣᱟ ᱯᱩᱨᱫᱚ ᱯᱩᱨᱵᱚ ᱵᱚᱨᱫᱷᱚᱢᱟᱱ ᱠᱷᱚᱱ ᱞᱤᱧ ᱢᱮᱱᱫᱟ ᱦᱳᱭ ᱯᱩᱨᱵᱚ ᱵᱚᱨᱫᱷᱚᱢᱟᱱ

ᱦᱮᱸ

ᱟᱥᱟᱱᱥᱳᱞ ᱠᱷᱚᱱ ᱟᱪᱷᱟ ᱢᱟ ᱢᱮᱱᱵᱮᱱ ᱦᱮᱸ ᱱᱚᱰᱮ ᱟᱞᱮ ᱱᱤᱭᱟᱹ ᱯᱩᱨᱵᱚ ᱵᱚᱨᱫᱷᱚᱢᱟᱱ ᱫᱚ ᱧᱮᱞ ᱞᱮᱠᱟᱱᱟᱜ ᱫᱚ ᱟᱭᱢᱟ ᱞᱮᱠᱟᱱᱟᱜ ᱜᱮ ᱢᱮᱱᱟᱜᱼᱟ ᱚᱸᱰᱮ ᱡᱟ ᱭᱥᱮ ᱠᱤ ᱱᱤᱛᱚᱜ ᱧᱮᱞᱮᱞ ᱞᱮᱠᱟᱱᱟᱜ ᱫᱚ ᱯᱩᱭᱞᱩ ᱨᱮ ᱡᱟᱦᱟᱸ ᱥᱤᱵᱨᱟ ᱛᱨᱤ ᱡᱚᱠᱷᱚᱱ ᱱᱤᱭᱟᱹ ᱱᱚᱵᱟᱵᱽᱦᱟᱴᱨᱮ ᱮᱠᱥᱚᱴᱤ ᱢᱚᱱᱫᱤᱨ ᱢᱮᱱᱟᱜ ᱟᱠᱟᱫᱟ ᱚᱸᱰᱮ ᱫᱚᱢᱮ ᱵᱷᱤᱲ ᱫᱚᱢᱮ ᱯᱩᱡᱟᱹ ᱫᱚᱢᱮ ᱢᱮᱞᱟ ᱠᱚ ᱦᱩᱭᱩᱜᱼᱟ ᱚᱱᱟ ᱛᱟᱭᱚᱢ ᱢᱮᱱᱟᱜ ᱟᱠᱟᱫᱟ ᱡᱟᱦᱟᱸ ᱨᱟᱡᱽᱵᱟ ᱲᱤ ᱠᱟᱱ ᱛᱟᱦᱮᱱᱟ ᱚᱱᱟᱦᱚᱸ ᱧᱮᱞᱡᱚᱝ ᱞᱮᱠᱟ ᱢᱮᱱᱟᱜᱼᱟ ᱤᱱᱟ ᱛᱟᱭᱚᱢ ᱱᱤᱭᱟᱹ ᱵᱚᱨᱫᱚᱢᱟᱱ ᱡᱟᱦᱟᱸ ᱜᱳᱞᱟᱯᱵᱟᱜᱽ ᱴᱷᱮᱱ ᱚᱸᱰᱮ ᱢᱮᱱᱟᱜ ᱼᱟ ᱱᱚᱣᱟ ᱥᱟᱭᱮᱱᱥᱥᱤᱴᱤ ᱡᱟᱦᱟᱸ ᱢᱤᱫᱴᱟᱝ ᱯᱟᱲᱠ ᱚᱸᱰᱮ ᱫᱚ ᱥᱟᱭᱮᱱᱥ ᱥᱚᱢᱚᱱᱫᱷᱮ ᱦᱟᱱᱟ ᱱᱤᱭᱟᱹ ᱧᱮᱞᱟᱜ ᱢᱮᱱᱟᱜᱼᱟ ᱛᱟᱯᱚᱨ ᱟᱨᱦᱚᱸ ᱵᱟᱨᱭᱟ ᱯᱮᱭᱟ ᱯᱟᱨᱠ ᱢᱮᱱᱟᱜᱼᱟ ᱢᱤᱫᱴᱟ ᱝ ᱯᱟᱨᱠ ᱫᱚ ᱡᱤᱵᱽ ᱡᱤᱭᱟ ᱞᱤ ᱠᱚ ᱢᱮᱱᱟᱜ ᱠᱚᱣᱟ ᱴᱷᱤᱠ ᱜᱮᱭᱟ ᱤᱠᱳᱼᱯᱟᱨᱠ ᱚᱱᱠᱟ ᱟᱭᱢᱟ ᱯᱟᱲᱠ ᱢᱮᱱᱟᱜᱼᱟ ᱟᱨ ᱚᱱᱟ ᱥᱟᱶ ᱵᱷᱤᱲ ᱛᱮ ᱦᱮᱸ ᱵᱷᱤᱲ ᱫᱚ ᱵᱷᱤᱲᱚᱜ ᱜᱮᱭᱟ ᱡᱟ ᱭᱥᱮ ᱱᱤᱭᱟᱹ ᱥᱤᱵᱚᱨᱟᱛᱨᱤ ᱨᱮᱫᱚ ᱱᱤᱭᱟᱹ ᱡᱟᱦᱟᱸ ᱧᱮᱞᱡᱚᱝ ᱞᱟ ᱜᱤᱫ ᱫᱚ ᱱᱚᱣᱟ ᱥᱤᱵᱽ ᱢᱚᱱᱫᱤᱨ ᱫᱚ ᱫᱚᱢᱮ ᱵᱷᱤᱲᱚᱜᱼᱟ ᱟ ᱰᱤ ᱦᱚᱲᱠᱚ ᱛᱟᱦᱮᱱᱟᱛᱚ ᱫᱚᱢᱮ ᱵᱷᱤᱲᱚᱜᱼᱟ ᱟᱨ ᱱᱚᱣᱟ ᱱᱤᱭᱟᱹ ᱡᱟᱦᱟᱸᱧ ᱞᱟ ᱭᱮᱫ ᱤᱠᱳ ᱯᱟᱨᱠ ᱠᱚᱫᱚ ᱚᱱᱟᱠᱚᱫᱚ ᱱᱤᱭᱟᱹ ᱫᱟᱲᱟᱱᱤᱭᱟᱹ ᱠᱚᱫᱚ ᱠᱚ ᱦᱤᱡᱩᱜ ᱜᱮᱭᱟ ᱫᱚᱢᱮ ᱜᱮ ᱱᱤᱭᱟᱹ ᱯᱟᱨᱠ ᱫᱟᱲᱟᱱ ᱡᱚᱠᱷᱚᱱ ᱜᱮ ᱨᱮᱭᱟᱲ ᱫᱤᱱ ᱜᱮ ᱦᱚᱸ ᱦᱳᱭ ᱨᱮᱭᱟᱲ ᱫᱤᱱ ᱡᱟᱦᱟᱸ ᱫᱤᱱ ᱱᱤᱭᱟᱹ ᱥᱤᱡᱮᱱ ᱨᱮ ᱛᱚᱠᱷᱚᱱ ᱰᱷᱮᱨ ᱠᱚ ᱦᱤᱡᱩᱜ ᱠᱟᱱ ᱛᱟᱦᱮᱸᱠᱟᱱᱟ ᱦᱮᱸ ᱟᱵᱤᱱ ᱦᱤᱡᱩᱜᱵᱮᱱ ᱠᱚᱱᱚᱪᱟᱯ ᱵᱟᱹᱱᱩᱜᱼᱟ ᱟᱞᱮᱠᱚ ᱦᱮᱱᱟᱜ ᱞᱮᱭᱟ ᱟᱞᱮᱭᱟᱜ ᱡᱟᱭᱜᱟᱯᱮ ᱦᱤᱡᱩᱜᱼᱟ ᱧᱮᱞ ᱞᱟᱹᱜᱤᱫ ᱛᱚ ᱦᱤᱡᱩᱜ ᱯᱮ ᱟᱞᱮᱞᱮ ᱨᱟ ᱥᱠᱟ ᱛᱮᱞᱮ ᱜᱚᱲᱚᱣᱟᱯᱮᱭᱟ ᱱᱚᱸᱰᱮ ᱧᱟᱢ ᱞᱮᱠᱟᱱᱟᱜ ᱠᱚ ᱡᱟ ᱭᱥᱮ ᱱᱚᱸᱰᱮ ᱫᱚ ᱧᱟᱢᱚᱜᱼᱟ ᱫᱚ ᱴᱷᱤᱠᱦᱩᱰᱩ ᱦᱚᱸ ᱧᱟᱢᱚᱜ ᱜᱮᱭᱟ ᱤᱱᱟᱹ ᱯᱚᱨ ᱱᱚᱛᱮ ᱟᱭᱢᱟ ᱠᱟᱱᱟᱜ ᱫᱚᱠᱟᱱ ᱠᱚᱨᱮᱱᱟᱜ ᱥᱮ ᱧᱮᱞᱚᱠ ᱧᱮᱞᱡᱚᱝ ᱡᱤᱱᱤᱥ ᱠᱚᱦᱚᱸ ᱧᱟᱢᱚᱜ ᱜᱮᱭᱟ ᱛᱟᱦᱮᱱ ᱡᱟᱭᱜᱟ ᱠᱚᱫᱚ ᱱᱚᱸᱰᱮ ᱦᱮᱸ ᱢᱮᱱᱟᱜᱼᱟ ᱨᱩᱢ ᱠᱚ ᱧᱟᱢᱚᱜᱼᱟ ᱵᱷᱟᱲᱟᱛᱮ ᱵᱟᱰᱟᱭ ᱚᱱᱟᱠᱚᱦᱚᱸ ᱢᱚᱸᱡᱽ ᱢᱚᱸᱡᱽ ᱠᱚᱢᱥᱚᱢᱛᱮ ᱨᱩᱢ ᱮᱢᱚᱜ ᱟᱠᱚ ᱟᱨ ᱱᱤᱭᱟᱹ ᱪᱟᱞᱟᱜ ᱦᱤᱡᱩᱜ ᱞᱟ ᱜᱤᱜ ᱜᱟ ᱰᱤ ᱵᱷᱟᱲᱟ ᱠᱚ ᱢᱮᱱᱟᱜᱼᱟ ᱚᱱᱟ ᱠᱚᱦᱚᱸ ᱟ ᱰᱤ ᱠᱚᱢᱥᱚᱢᱛᱮ

ᱦᱮᱸ ᱢᱟ ᱦᱤᱡᱩᱜ ᱵᱮᱱ ᱛᱟᱦᱚᱞᱮ ᱟᱨ ᱚᱱᱟᱪᱟᱯ ᱵᱟ ᱱᱩᱜᱼᱟ ᱟᱨ ᱡᱚᱢᱼᱧᱩ ᱨᱮᱱᱟᱜᱼᱦᱚᱸ ᱚᱸᱰᱮ ᱱᱟᱯᱟᱭ ᱵᱮᱵᱚᱛᱷᱟ ᱢᱮᱱᱟᱜ ᱟᱠᱟᱫᱟ ᱡᱮᱭᱥᱮ ᱠᱤ ᱱᱚᱸᱰᱮ ᱱᱤᱠᱩ ᱵᱚᱨᱫᱚᱢᱟᱱᱟᱜ ᱟ ᱰᱤ ᱯᱷᱮᱢᱟᱥ ᱡᱟᱦᱟᱸ ᱥᱤᱛᱟᱵᱷᱳᱜ ᱱᱟ ᱡᱚᱢᱟᱜ ᱵᱚᱞᱮ ᱢᱤᱫᱴᱮᱱ ᱧᱩᱛᱩᱢ ᱠᱟᱱᱟ ᱦᱮᱸ ᱚᱱᱟ ᱯᱷᱮᱢᱟᱥ ᱜᱮᱭᱟ ᱚᱱᱟ ᱥᱟᱶᱛᱮ ᱢᱤᱫᱟᱱᱟ ᱢᱮᱱᱟᱜᱼᱟ ᱞᱮᱝᱪᱟ ᱢᱮᱱᱟᱜᱼᱟ ᱥᱚᱠᱛᱤᱜᱚᱲ ᱨᱮᱱᱟᱜ ᱴᱤᱠ ᱟᱨ ᱱᱚᱛᱮ ᱟᱛᱳ ᱫᱤᱥᱚᱢ ᱨᱮᱫᱚ ᱦᱮᱱᱟᱜ ᱟᱠᱟᱫᱟ ᱱᱤᱭᱟᱹ ᱥᱩᱠᱨᱤᱡᱤᱞ ᱤᱭᱟ ᱟᱨ ᱱᱚᱛᱮ ᱡᱟᱦᱟᱸ ᱢᱟᱛᱠᱚᱢ ᱨᱟᱥᱟ ᱠᱚ ᱞᱟ ᱭᱜᱮᱭᱟ ᱚᱱᱟᱠᱚᱫᱚ ᱟᱛᱳᱫᱤᱥᱚᱢ ᱨᱮᱫᱚ ᱫᱚᱢᱮ ᱧᱟᱢᱚᱜᱼᱟ ᱟᱨ ᱫᱚᱢᱮ ᱥᱤᱵᱤᱞ ᱟᱵᱮᱱ ᱦᱤᱡᱩᱜᱵᱤᱱ ᱥᱮ ᱟ ᱞᱤᱧ ᱱᱟᱜ ᱜᱚᱲᱚ ᱥᱚᱯᱚᱦᱚᱫ ᱫᱚ ᱟᱹᱞᱤᱧᱱᱟᱜ ᱟ ᱞᱤᱧᱞᱤᱧ ᱜᱚᱲᱚᱣᱟᱵᱮᱱᱟ ᱡᱚᱢᱼᱧᱩ ᱱᱟᱜ ᱛᱟᱭᱚᱢ ᱨᱮᱱᱟᱜ ᱫᱚ ᱴᱤᱠᱜᱮᱭᱟ ᱟᱵᱮᱱ ᱦᱤᱡᱩᱜᱵᱮᱱ ᱛᱟᱦᱚᱞᱮ ᱛᱤᱥᱵᱤᱱ ᱦᱤᱡᱩᱜ ᱠᱟᱱᱟ ᱟᱯᱟᱛᱚᱛᱚ ᱱᱤᱛᱫᱚ ᱟ ᱞᱤᱧ ᱫᱚ ᱯᱨᱤᱜᱮ ᱦᱮᱱᱟᱜ ᱞᱤᱧᱟᱹᱼᱛᱚ ᱟ ᱵᱤᱱ ᱵᱤᱱ ᱦᱮᱡ ᱞᱮᱱ ᱠᱷᱟᱱᱫᱚ ᱜᱚᱲᱚ ᱫᱟᱲᱮᱭᱟᱵᱤᱱᱟᱹᱞᱤᱧ ᱪᱮᱠᱟᱥᱮ ᱯᱷᱨᱤ ᱦᱮᱱᱟᱜ ᱠᱟᱜ ᱞᱤᱧᱟ ᱱᱤᱛᱳᱜᱼᱫᱚ ᱟ ᱰᱤᱵᱮᱥ ᱴᱷᱤᱠᱜᱮᱭᱟ ᱛᱟᱦᱚᱞᱮ ᱢᱟᱼᱛᱟᱦᱚᱞᱮ ᱯᱷᱳᱱ ᱟᱵᱮᱱ ᱦᱟᱜ ᱴᱷᱤᱠ